ᱩᱛᱛᱚᱨ ᱵᱷᱟᱨᱚᱛ ᱟᱨ ᱫᱚᱠᱠᱷᱤᱱ ᱵᱷᱟᱨᱚᱛ ᱨᱮᱱᱟᱜ ᱯᱷᱟᱨᱟᱠ ᱢᱮᱱ ᱠᱟᱜ ᱢᱮ ᱩᱛᱛᱛᱚᱨ ᱵᱷᱟᱨᱚᱛ ᱫᱚ ᱟᱢ ᱞᱟᱹᱴᱩ ᱞᱟᱹᱴᱩ ᱵᱚᱨᱚᱯᱷ ᱯᱟᱦᱟᱲ ᱦᱮᱱᱟᱜᱼᱟ ᱢᱮᱱ ᱠᱟᱜ ᱢᱮ ᱡᱮᱭᱥᱮ ᱦᱤᱢᱟᱞᱚᱭ ᱠᱚ ᱢᱮᱛᱟᱫᱼᱟ ᱟᱨ ᱚᱱᱛᱮ ᱫᱚ ᱟᱹᱰᱤᱜᱮ ᱨᱮᱭᱟᱜ ᱟᱹᱭᱠᱟᱹᱜᱼᱟ ᱟᱹᱰᱤ ᱦᱤᱸᱥᱤᱫ ᱦᱤᱸᱥᱤᱫ ᱦᱚᱭᱟ ᱟᱨ ᱜᱳᱴᱟ ᱵᱚᱨᱚᱯᱷ ᱛᱮ ᱡᱮᱭᱥᱮ ᱠᱤ ᱚᱱᱟ ᱨᱮᱭᱟᱲ ᱫᱤᱱ ᱫᱚ ᱯᱩᱨᱟᱹ ᱧᱩᱨᱩᱜᱼᱟ ᱵᱚᱨᱚᱯᱷ ᱠᱚ ᱟᱨ ᱵᱚᱨᱚᱯᱷ ᱛᱮ ᱚᱱᱟ ᱠᱮᱴᱮᱡ ᱠᱟᱛᱮᱫ ᱠᱚ ᱢᱮᱱᱟ ᱚᱱᱮ ᱵᱚᱨᱚᱯᱷ ᱛᱮ ᱰᱷᱟᱠᱟᱣ ᱜᱮ ᱛᱟᱦᱮᱱᱟ ᱟᱭᱢᱟ ᱫᱤᱱ ᱟᱨ ᱚᱱᱛᱮ ᱫᱚ ᱡᱮᱭᱥᱮ ᱚᱱᱟ ᱠᱤᱪᱨᱤᱡ ᱠᱚᱦᱚᱸ ᱟᱹᱰᱤ ᱩᱨᱜᱩᱢᱟᱜ ᱜᱮᱠᱚ ᱦᱚᱨᱚᱜᱟ ᱟᱢ ᱜᱩᱱᱴᱷᱤ ᱛᱮ ᱯᱟᱱᱟᱦᱤ ᱦᱚᱸᱠᱚ ᱦᱚᱨᱚᱜᱟ ᱟᱨ ᱟᱹᱰᱤ ᱠᱟᱡᱟᱠ ᱨᱮᱭᱟᱲ ᱛᱮ ᱟᱹᱰᱤ ᱢᱳᱴᱟ ᱢᱳᱴᱟ ᱥᱮ ᱫᱟᱹᱨᱭᱟᱹ ᱫᱟᱹᱨᱭᱟᱹ ᱠᱤᱪᱨᱤᱡ ᱠᱚᱦᱚᱸ ᱠᱚ ᱦᱚᱨᱚᱜᱟ ᱚᱱᱛᱮᱱ ᱠᱚᱫᱚ ᱟᱨ ᱡᱮᱭᱥᱮ ᱚᱱᱛᱮ ᱨᱮᱢ ᱪᱟᱞᱟᱣ ᱞᱮᱱᱠᱷᱟᱱ ᱥᱮ ᱚᱱᱛᱮ ᱨᱮᱦᱚᱸ ᱛᱟᱦᱮᱱ ᱦᱚᱲᱮᱢ ᱛᱟᱦᱮᱱ ᱧᱮᱞ ᱫᱟᱲᱮᱭᱟᱠᱚᱣᱟ ᱚᱱᱛᱮ ᱫᱚ ᱦᱟᱨ ᱥᱚᱢᱚᱭ ᱢᱟᱱᱮ ᱪᱚᱵᱵᱤᱥ ᱜᱷᱚᱱᱴᱟ ᱜᱮ ᱠᱷᱟᱹᱞᱤ ᱢᱳᱴᱟ ᱟᱨ ᱢᱳᱴᱟᱣᱟᱜ ᱠᱪᱨᱤᱡ ᱠᱚ ᱦᱚᱨᱚᱜᱟ ᱟᱨ ᱚᱱᱛᱮ ᱫᱚ ᱟᱹᱰᱤ ᱚᱱᱟ ᱡᱚᱢᱟᱜ ᱠᱚᱦᱚᱸ ᱡᱮᱭᱥᱮ ᱠᱤ ᱨᱩᱴᱤ ᱠᱚ ᱱᱚᱣᱟ ᱥᱮ ᱯᱷᱚᱞ ᱡᱤᱱᱤᱥ ᱫᱚ ᱩᱱᱟᱹᱜ ᱵᱟᱝ ᱧᱟᱢᱚᱜᱼᱟ ᱥᱮ ᱚᱱᱛᱮ ᱫᱚ ᱫᱟᱨᱮ ᱱᱟᱹᱲᱤ ᱠᱚ ᱠᱚᱢ ᱜᱮᱭᱟ ᱚᱱᱟ ᱵᱚᱨᱚᱯᱷ ᱠᱚ ᱤᱭᱟᱹᱛᱮ ᱡᱟᱹᱱᱤᱡ ᱟᱨ ᱚᱱᱛᱮᱱᱟᱜ ᱫᱚ ᱚᱱᱛᱮ ᱫᱚ ᱢᱟᱱᱮ ᱟᱹᱰᱤ ᱠᱟᱡᱟᱠ ᱜᱮ ᱨᱮᱭᱟᱲᱟ ᱟᱨ ᱡᱮᱭᱥᱮ ᱵᱚᱱ ᱢᱮᱱ ᱠᱮᱫ ᱱᱚᱣᱟ ᱫᱚᱠᱠᱷᱤᱱ ᱵᱷᱟᱨᱚᱛ ᱱᱚᱛᱮ ᱫᱚ ᱫᱚᱠᱠᱷᱤᱱ ᱵᱷᱟᱨᱚᱛ ᱨᱮᱫᱚ ᱡᱮᱭᱥᱮ ᱠᱤ ᱥᱚᱢᱩᱫᱨᱚ ᱦᱮᱱᱟᱜᱼᱟ ᱟᱹᱰᱤ ᱞᱟᱹᱴᱩ ᱞᱟᱹᱴᱩ ᱥᱚᱢᱩᱫᱨᱚ ᱜᱮ ᱦᱮᱱᱟᱜᱼᱟ ᱟᱨ ᱞᱚᱞᱚ ᱦᱚᱭ ᱥᱤᱛᱩᱝ ᱱᱚᱣᱟ ᱠᱚᱦᱚᱸ ᱟᱹᱰᱤ ᱛᱮᱫ ᱟᱹᱰᱤ ᱠᱟᱡᱟᱠ ᱜᱮ ᱥᱮ ᱟᱹᱰᱤ ᱨᱟᱸᱜᱟᱣ ᱜᱮ ᱩᱫᱽᱜᱟᱹᱨ ᱦᱚᱸ ᱟᱹᱭᱠᱟᱹᱜᱼᱟ ᱥᱤᱛᱩᱝ ᱦᱚᱸ ᱟᱹᱭᱠᱟᱹᱜᱼᱟ ᱟᱨ ᱱᱚᱛᱮᱱᱟᱜ ᱡᱮᱭᱥᱮ ᱠᱤ ᱚᱱᱟ ᱦᱚᱨᱚᱜ ᱠᱚᱫᱚ ᱦᱮᱸ ᱱᱚᱛᱮᱱᱟᱜ ᱦᱚᱨᱚᱜ ᱟᱜ ᱫᱚ ᱡᱮᱭᱥᱮ ᱱᱚᱝᱠᱟ ᱢᱤᱢᱤᱫ ᱜᱚᱴᱮᱱ ᱥᱮ ᱠᱷᱟᱹᱞᱤ ᱢᱮᱱ ᱠᱟᱜ ᱢᱮ ᱟᱝᱨᱚᱵᱽ ᱥᱮ ᱜᱮᱧᱡᱤ ᱱᱚᱝᱠᱟᱱᱟᱜ ᱠᱚ ᱦᱚᱨᱚᱜ ᱠᱟᱛᱮᱫ ᱦᱚᱸᱠᱚ ᱛᱟᱦᱮᱸ ᱫᱟᱲᱮᱭᱟᱜ ᱜᱮᱭᱟ ᱟᱨ ᱡᱮᱭᱥᱮ ᱢᱮᱱᱢᱮ ᱟᱹᱛᱷᱟᱹᱲᱟ ᱡᱟᱦᱟᱸ ᱞᱮ ᱢᱟᱱᱮ ᱡᱟᱦᱟᱱᱟᱜ ᱚᱱᱠᱟ ᱦᱩᱭᱩᱜ ᱠᱷᱟᱱ ᱯᱨᱳᱜᱨᱟᱢ ᱥᱮ ᱵᱟᱯᱞᱟ ᱛᱟᱱᱟᱜ ᱠᱚ ᱟᱫᱚ ᱚᱸᱰᱮ ᱫᱚ ᱛᱷᱚᱲᱟ ᱢᱚᱡᱽ ᱧᱚᱜ ᱢᱤᱫᱴᱮᱱ ᱪᱮᱛᱟᱱ ᱨᱮ ᱢᱤᱫᱴᱮᱱ ᱦᱚᱸᱠᱚ ᱦᱚᱨᱚᱜ ᱤᱫᱤ ᱜᱮᱭᱟ ᱢᱟᱱᱞᱤᱭᱟ ᱡᱮᱭᱥᱮ ᱢᱮᱱ ᱠᱟᱜ ᱢᱮ ᱱᱚᱛᱮ ᱫᱚ ᱡᱚᱢᱟᱜ ᱦᱚᱸ ᱢᱚᱡᱽ ᱢᱚᱡᱽ ᱜᱮ ᱧᱟᱢᱚᱜᱼᱟ ᱡᱮᱭᱥᱮ ᱠᱤ ᱢᱮᱱ ᱠᱟᱜ ᱢᱮ ᱯᱷᱚᱞ ᱰᱚᱞ ᱠᱚᱦᱚᱸ ᱚᱱᱛᱮ ᱫᱚ ᱧᱟᱢᱚᱜ ᱜᱮᱭᱟ ᱡᱮᱭᱥᱮ ᱠᱤ ᱟᱢ ᱦᱚᱸ ᱱᱚᱣᱟ ᱦᱟᱹᱠᱩ ᱠᱚᱦᱚᱸ ᱟᱹᱰᱤ ᱚᱱᱛᱮ ᱥᱚᱢᱩᱫᱨᱚ ᱟᱬᱮ ᱤᱭᱟᱹᱛᱮ ᱚᱱᱛᱮ ᱦᱚᱸ ᱠᱟᱡᱟᱠ ᱜᱮᱠᱚ ᱧᱟᱢᱚᱜᱼᱟ ᱟᱨ ᱡᱚᱢᱼᱧᱩ ᱠᱚᱦᱚᱸ ᱟᱹᱰᱤ ᱢᱚᱡᱽ ᱜᱮ ᱦᱮᱱᱟᱜᱼᱟ ᱯᱷᱟᱨᱟᱠ ᱫᱚ ᱱᱤᱭᱟᱹ ᱜᱮ ᱡᱮᱭᱥᱮ ᱠᱤ ᱱᱚᱛᱮ ᱫᱚ ᱵᱚᱨᱚᱯᱷ ᱫᱤᱥᱚᱢ ᱩᱛᱛᱚᱨ ᱵᱷᱟᱨᱚᱛ ᱥᱮᱫ ᱫᱚ ᱫᱷᱤᱨᱤ ᱦᱮᱱᱟᱜᱼᱟ ᱟᱨ ᱫᱚᱠᱠᱷᱤᱱ ᱵᱷᱟᱨᱚᱛ ᱥᱮᱫ ᱫᱚ ᱥᱚᱢᱩᱫᱨᱚ ᱦᱮᱱᱟᱜᱼᱟ ᱤᱱᱟᱹᱜᱮ